ᱤᱧ ᱛᱷᱚᱲᱟ ᱫᱤᱱ ᱞᱟᱦᱟ ᱨᱮ ᱜᱤᱫᱽᱨᱟᱹ ᱯᱟᱲᱦᱟᱣ ᱞᱟᱹᱜᱤᱫ ᱢᱤᱫᱴᱮᱱ ᱵᱩᱠᱤᱧ ᱠᱤᱨᱤᱧ ᱠᱟᱫᱟ ᱚᱱᱟ ᱵᱳᱭ ᱧᱮᱞ ᱠᱟᱛᱮ ᱤᱧ ᱡᱟᱧ ᱵᱩᱡᱷᱟᱹᱣ ᱠᱮᱫᱟ ᱜᱤᱫᱽᱨᱟᱹ ᱯᱟᱲᱦᱟᱣ ᱞᱟᱹᱜᱤᱫ ᱟᱹᱰᱤ ᱢᱚᱸᱡ ᱢᱤᱫᱴᱮᱡ ᱵᱳᱭ ᱡᱟᱦᱟᱸ ᱵᱳᱭ ᱠᱷᱚᱱ ᱜᱤᱫᱽᱨᱟᱹ ᱱᱟᱣᱟᱼᱱᱟᱣᱟ ᱡᱤᱱᱤᱥ ᱠᱚ ᱪᱮᱫ ᱫᱟᱲᱮᱭᱟᱜᱼᱟ ᱱᱟᱣᱟᱼᱱᱟᱣᱟ ᱮᱠᱥᱯᱨᱤᱭᱮᱱᱥ ᱦᱩᱭᱩᱜ ᱛᱟᱠᱚᱣᱟ ᱵᱳᱭ ᱢᱚᱫᱽᱫᱷᱮ ᱨᱮ ᱱᱟᱱᱟ ᱨᱚᱠᱚᱢ ᱚ ᱪᱷᱚᱵᱤ ᱠᱚᱵᱤᱛᱟ ᱤᱛᱛᱟᱫᱤ ᱢᱮᱱᱟᱜᱼᱟ ᱡᱟ ᱜᱤᱫᱽᱨᱟᱹ ᱯᱚᱠᱠᱷᱮ ᱟᱹᱰᱤ ᱵᱷᱟᱹᱜᱤ